ᱦᱮᱸ ᱦᱮᱞᱳ ᱦᱮᱸ ᱚᱠᱚᱭᱵᱮᱱ ᱨᱚᱲᱮᱫ ᱠᱟᱱᱟ ᱦᱮᱸ ᱦᱮᱸ ᱟᱵᱚ ᱫᱚ ᱥᱚᱦᱚᱨᱟᱭ ᱫᱚ ᱥᱚᱦᱚᱨᱟᱭ ᱵᱚᱸᱜᱟ ᱜᱮᱵᱚᱱ ᱢᱟᱱᱟᱣᱟ ᱦᱚᱸ ᱚᱱᱠᱟ ᱫᱚ ᱴᱚᱴᱷᱟ ᱡᱟᱹᱱᱤᱜᱮ ᱟᱨ ᱴᱚᱴᱷᱟ ᱡᱟᱹᱱᱤ ᱜᱮᱠᱚ ᱢᱟᱱᱟᱣᱟ ᱚᱱᱠᱟ ᱫᱚ ᱟᱵᱚᱣᱟᱜ ᱜᱩᱨᱩ ᱜᱚᱢᱠᱮ ᱞᱟᱹᱭ ᱟᱠᱟᱫ ᱞᱮᱠᱟ ᱛᱮᱫᱚ ᱠᱩᱱᱟᱹᱢᱤᱜᱮ ᱦᱟᱸᱜ ᱟᱨ ᱥᱚᱨᱮᱥᱟ ᱟᱫᱚ ᱥᱮᱫᱟᱭ ᱠᱷᱚᱱ ᱵᱚᱱ ᱧᱮᱞ ᱟᱹᱜᱩ ᱟᱠᱟᱫᱟ ᱡᱮ ᱥᱚᱦᱚᱨᱟᱭ ᱫᱚ ᱟᱢᱵᱟ ᱵᱟᱹᱥᱤᱭᱟᱹ ᱜᱮᱠᱚ ᱯᱚᱨᱚᱵᱚᱜᱼᱟ ᱠᱤᱪᱷᱩ ᱜᱟᱱ ᱫᱚ ᱟᱨ ᱥᱚᱦᱚᱨᱟᱭ ᱥᱚᱦᱚᱨᱟᱭ ᱫᱚ ᱢᱚᱬᱮ ᱢᱟᱦᱟ ᱵᱚᱱ ᱥᱚᱦᱚᱨᱟᱭᱚᱜᱼᱟ ᱦᱳᱭ ᱦᱮᱸ ᱯᱨᱚᱛᱷᱚᱢ ᱫᱤᱱ ᱫᱚ ᱟᱵᱚᱫᱚ ᱩᱢᱩᱜ ᱫᱤᱱ ᱠᱟᱱᱟ ᱦᱮᱸ ᱟᱨ ᱯᱨᱚᱛᱷᱚᱢ ᱫᱤᱱ ᱫᱚ ᱦᱟᱸᱜ ᱟᱵᱚᱫᱚ ᱜᱚᱸᱰ ᱵᱚᱱ ᱯᱩᱡᱟᱹᱭᱮᱫᱼᱟ ᱡᱮ ᱡᱟᱦᱟᱸ ᱛᱤᱠᱤ ᱥᱚᱵᱚᱫ ᱵᱟᱲᱟ ᱠᱟᱛᱮᱫ ᱜᱚᱸᱰ ᱵᱚᱸᱜᱟ ᱵᱚᱱ ᱪᱟᱞᱟᱜᱼᱟ ᱫᱚᱥᱟᱨ ᱫᱤᱱ ᱫᱚ ᱫᱟᱠᱟᱭᱟᱵᱚᱱ ᱟᱨ ᱠᱤᱪᱷᱩ ᱜᱟᱱ ᱫᱚ ᱟᱵᱚ ᱚᱲᱟᱜ ᱠᱚᱨᱮᱜ ᱵᱚᱱ ᱵᱚᱸᱜᱟ ᱵᱩᱨᱩᱜᱼᱟ ᱚᱱᱟᱫᱚ ᱫᱟᱠᱟᱭ ᱫᱤᱱ ᱵᱚᱱ ᱢᱮᱛᱟᱜᱼᱟ ᱦᱟᱯᱲᱟᱢ ᱠᱚ ᱦᱮᱸ ᱛᱮᱥᱟᱨ ᱫᱤᱱ ᱫᱚᱵᱚᱱ ᱠᱷᱩᱱᱴᱟᱹᱣ ᱠᱚᱣᱟ ᱚ ᱜᱟᱹᱭ ᱠᱚ ᱰᱟᱝᱨᱟ ᱠᱚ ᱟᱨ ᱟᱵᱚᱦᱚᱸ ᱩᱱᱠᱩ ᱥᱟᱶ ᱛᱮᱵᱚᱱ ᱨᱟᱹᱥᱠᱟᱹᱜᱼᱟ ᱟᱹᱛᱩᱨᱮ ᱦᱮᱸᱥᱮᱡ ᱥᱮᱠᱨᱮᱡ ᱦᱮᱸ ᱚᱱᱠᱟᱫᱚ ᱥᱚᱦᱚᱨᱟᱭ ᱫᱚ ᱡᱚᱛᱚ ᱠᱷᱚᱱ ᱟᱵᱚ ᱥᱟᱱᱛᱟᱲ ᱥᱚᱢᱟᱡᱽ ᱨᱮᱭᱟᱜ ᱡᱚᱛᱚ ᱠᱷᱚᱱ ᱢᱟᱨᱟᱝ ᱯᱚᱨᱚᱵᱽ ᱠᱟᱱᱟ ᱟᱨ ᱦᱟᱹᱛᱤ ᱞᱮᱠᱟᱱ ᱯᱚᱨᱚᱵᱽ ᱦᱚᱸᱵᱚᱱ ᱢᱮᱛᱟᱜᱼᱟ ᱚᱱᱟᱛᱮ ᱡᱚᱛᱚ ᱠᱷᱚᱱ ᱢᱟᱨᱟᱝ ᱯᱚᱨᱚᱵᱽ ᱦᱮᱸ ᱦᱮᱸ ᱦᱮᱸ ᱚᱱᱟᱢᱟ ᱦᱟᱸᱜ ᱟᱵᱚ ᱱᱚᱣᱟ ᱨᱮᱜᱮ ᱱᱚᱣᱟ ᱯᱚᱨᱚᱵᱽ ᱨᱮᱜᱮ ᱵᱚᱱ ᱦᱚᱯᱚᱱ ᱮᱨᱟᱛ ᱢᱤᱥᱨᱟ ᱫᱮᱣᱼᱵᱷᱟᱹᱜᱤᱱ ᱠᱚᱵᱚᱱ ᱱᱮᱶᱛᱟ ᱠᱚᱣᱟᱵᱚᱱ ᱵᱟᱨᱛᱮ ᱠᱚᱣᱟᱵᱚᱱ ᱟᱨ ᱱᱚᱣᱟ ᱯᱚᱨᱚᱵᱽ ᱫᱚ ᱟᱹᱰᱤ ᱡᱚᱛᱷᱟᱛ ᱯᱚᱨᱚᱵᱽ ᱠᱟᱱ ᱛᱟᱵᱚᱱᱟ ᱦᱚᱯᱚᱱ ᱮᱨᱟ ᱫᱮᱣᱼᱵᱷᱟᱹᱜᱤᱱ ᱠᱚᱵᱚᱱ ᱱᱮᱶᱛᱟ ᱵᱟᱨᱛᱮ ᱠᱚᱣᱟ ᱟᱪᱪᱷᱟ ᱴᱷᱤᱠ ᱜᱮᱭᱟ ᱥᱚᱦᱚᱨᱟᱭ ᱤᱫᱤ ᱠᱟᱛᱮᱫ ᱟᱹᱰᱤᱜᱟᱱ ᱞᱟᱝ ᱜᱟᱞᱢᱟᱨᱟᱣ ᱮᱱᱟ ᱥᱚᱢᱚᱭ ᱠᱚ ᱵᱟᱹᱪᱩᱜ ᱛᱟᱹᱞᱤᱧᱟ ᱚᱱᱟᱛᱮ ᱤᱱᱟᱹᱜ ᱜᱮᱞᱤᱧ ᱞᱟᱹᱭ ᱵᱤᱱᱟ ᱟᱨᱦᱚᱸ ᱧᱟᱯᱟᱢ ᱵᱮᱱ ᱦᱟᱸᱜ ᱡᱚᱦᱟᱨ